ᱡᱚᱦᱟᱨᱜᱮ ᱟᱹᱞᱤᱧᱜᱮ ᱠᱚᱢᱚᱞᱟ ᱦᱮᱢᱵᱨᱚᱢ ᱱᱤᱛᱚᱜᱟᱜ ᱡᱩᱜᱽ ᱨᱮᱫᱚ ᱤᱱᱴᱟᱨᱱᱮᱴ ᱫᱚ ᱟᱹᱰᱤ ᱜᱩᱨᱩᱛᱛᱚ ᱡᱤᱱᱤᱥ ᱠᱟᱱᱟ ᱪᱮᱫᱟᱜ ᱥᱮ ᱞᱟᱦᱟ ᱛᱮᱫᱚ ᱩᱱᱟᱹᱜ ᱯᱷᱳᱱ ᱠᱚ ᱵᱟᱝ ᱠᱚ ᱵᱮᱵᱚᱦᱟᱨᱮᱫ ᱛᱟᱦᱮᱱᱟ ᱚᱱᱟᱛᱮ ᱤᱱᱴᱟᱨᱱᱮᱴ ᱫᱚ ᱩᱱᱟᱹᱜ ᱫᱚ ᱵᱟᱝ ᱠᱚ ᱤᱭᱩᱡᱮᱫ ᱛᱟᱦᱮᱱᱟ ᱛᱚ ᱱᱤᱛᱚᱜᱟᱜ ᱡᱩᱜᱽ ᱨᱮᱫᱚ ᱤᱱᱴᱟᱨᱱᱮᱴ ᱫᱚ ᱟᱹᱰᱤ ᱜᱩᱨᱩᱛᱛᱚ ᱯᱩᱨᱱᱚᱣ ᱠᱟᱱᱟ ᱪᱮᱫᱟᱜ ᱥᱮ ᱡᱮᱢᱚᱱ ᱟᱵᱚ ᱥᱚᱯᱤᱝ ᱮᱫᱟ ᱵᱚᱱ ᱫᱚᱠᱟᱱ ᱵᱟᱝ ᱥᱮᱱᱚᱜ ᱞᱟᱜᱟᱣᱮᱫ ᱵᱚᱱᱟ ᱚᱰᱟᱨ ᱫᱟᱵᱚᱱ ᱯᱷᱳᱱ ᱨᱮ ᱫᱚᱢᱮ ᱮᱨᱚᱠᱚᱢ ᱮᱯᱥ ᱢᱮᱱᱟᱜᱼᱟ ᱡᱮᱢᱚᱱ ᱯᱷᱞᱤᱯᱠᱟᱨᱰ ᱢᱮᱥᱳ ᱟᱨᱚ ᱮᱢᱟᱱ ᱛᱮᱭᱟᱜ ᱠᱚ ᱚᱱᱟᱛᱮᱵᱚᱱ ᱚᱰᱟᱨ ᱮᱫᱟ ᱚᱲᱟᱜ ᱨᱮ ᱚᱲᱟᱜ ᱨᱮ ᱡᱤᱱᱤᱥ ᱯᱚᱛᱨᱚ ᱠᱚ ᱥᱮᱴᱮᱨᱟᱵᱚᱱ ᱠᱟᱱᱟ ᱛᱚ ᱵᱩᱡᱽ ᱫᱟᱲᱮᱭᱟᱜ ᱠᱟᱱ ᱜᱮᱭᱟᱯᱮ ᱛᱤᱱᱟᱹᱜ ᱤᱱᱴᱟᱨᱱᱮᱴ ᱜᱩᱨᱩᱛᱛᱚ ᱟᱠᱟᱱᱟ ᱱᱤᱛᱚᱜᱟᱜ ᱡᱩᱜᱽᱨᱮ ᱚᱱᱟ ᱵᱟᱝ ᱠᱟᱛᱮᱫ ᱟᱨᱚ ᱱᱤᱛᱚᱜ ᱠᱷᱮᱛᱨᱮ ᱡᱮᱢᱚᱱ ᱩᱱᱟᱹᱜ ᱫᱤᱱ ᱫᱚ ᱱᱟᱦᱮᱞ ᱛᱮᱵᱚᱱ ᱥᱤᱭᱮᱫ ᱛᱥᱦᱮᱱᱟ ᱱᱤᱛᱚᱜ ᱫᱚ ᱴᱨᱟᱠᱴᱚᱨ ᱟᱨᱚ ᱮᱢᱟᱱ ᱛᱮᱱᱟᱜ ᱢᱮᱥᱤᱱ ᱠᱚ ᱚᱰᱩᱠ ᱟᱠᱟᱱᱟ ᱥᱤ ᱞᱟᱹᱜᱤᱫ ᱥᱤ ᱵᱟᱠᱷᱨᱟᱛᱮ ᱟᱨᱚ ᱨᱚᱦᱚᱭ ᱨᱮᱱᱟᱜ ᱩᱰᱩᱠ ᱟᱠᱟᱱᱟ ᱟᱨᱚ ᱫᱟᱞ ᱨᱮᱱᱟᱜ ᱢᱤᱥᱤᱱ ᱩᱰᱩᱠ ᱟᱠᱟᱱᱟ ᱟᱨᱚ ᱤᱨ ᱨᱮᱱᱟᱜ ᱢᱤᱥᱤᱱ ᱩᱰᱩᱠ ᱟᱠᱟᱱᱟ ᱛᱚ ᱪᱤᱠᱟᱹᱭᱟᱵᱚᱱ ᱢᱤᱫ ᱫᱤᱱ ᱦᱤᱞᱳᱜ ᱦᱚᱲ ᱚᱱᱟᱠᱚᱜᱮ ᱡᱩᱫᱤ ᱩᱱᱟᱹᱜ ᱵᱚᱱ ᱤᱭᱩᱡᱟ ᱛᱚ ᱦᱚᱲ ᱫᱚ ᱢᱤᱫ ᱫᱤᱱ ᱫᱚ ᱮᱠᱫᱚᱢ ᱚᱲᱟᱜ ᱨᱮᱜᱮᱵᱚᱱ ᱛᱟᱦᱮᱱᱟ ᱡᱷᱚᱛᱚᱱᱟᱜ ᱜᱮᱛᱚ ᱚᱲᱟᱜ ᱨᱮ ᱥᱮᱴᱮᱨᱟᱵᱚᱱ ᱠᱟᱱᱟ ᱢᱤᱫ ᱫᱤᱱ ᱦᱤᱞᱳᱜ ᱫᱚ ᱥᱚᱯᱤᱝᱢᱚᱞ ᱠᱚᱨᱮᱫ ᱡᱚᱛᱚ ᱦᱚᱲᱜᱮ ᱧᱮᱞᱟᱯᱮ ᱵᱟ ᱧᱮᱞᱟᱵᱚᱱ ᱨᱳᱵᱳᱴ ᱦᱟᱸᱜ ᱫᱤᱱ ᱫᱤᱱᱛᱮ ᱠᱷᱟᱯ ᱥᱩᱨᱟᱵᱚᱱᱟ ᱨᱤᱢᱳᱴ ᱥᱤᱥᱴᱮᱢ ᱛᱮ ᱨᱳᱵᱳᱴ ᱠᱚ ᱪᱟᱹᱞᱩ ᱠᱚᱣᱟ ᱟᱨ ᱦᱚᱲ ᱫᱚ ᱠᱷᱟᱹᱞᱤ ᱟᱢᱫᱚ ᱫᱩᱲᱩᱵ ᱠᱚᱜ ᱢᱮ ᱡᱷᱚᱛᱚᱱᱟᱜᱼᱮ ᱥᱩᱨᱟᱢᱟ ᱟᱢᱫᱚ ᱠᱷᱟᱹᱞᱤ ᱡᱚᱢ ᱢᱮ ᱚᱱᱟᱴᱷᱮᱱ ᱛᱚ ᱵᱩᱡᱽ ᱫᱟᱲᱮᱭᱟᱜ ᱠᱟᱱ ᱜᱮᱭᱟᱯᱮ ᱤᱱᱴᱟᱨᱱᱮᱴ ᱢᱟᱫᱫᱷᱚᱢᱛᱮ ᱠᱚᱛᱚ ᱠᱤᱪᱷᱩ ᱦᱩᱭᱩᱜ ᱠᱟᱱᱟ ᱦᱚᱲ ᱫᱩᱲᱩᱵ ᱫᱩᱲᱩᱵᱛᱮ ᱛᱤᱱᱟᱹᱜ ᱵᱚᱱ ᱚᱞᱚᱥ ᱪᱟᱵᱟᱜᱼᱟ ᱪᱮᱫ ᱜᱮ ᱦᱟᱸᱜ ᱵᱟᱵᱚᱱ ᱠᱟᱹᱢᱤᱭᱟ ᱚᱱᱟᱛᱮᱧ ᱞᱟᱹᱭᱟ ᱤᱱᱴᱟᱨᱱᱮᱴ ᱦᱚᱸ ᱵᱮᱵᱚᱦᱟᱨ ᱫᱚᱵᱚᱱ ᱵᱮᱵᱚᱦᱟᱨ ᱢᱟᱜᱮ ᱛᱚ ᱩᱱᱟᱹᱜ ᱡᱮᱢᱚᱱ ᱢᱤᱫ ᱫᱤᱱ ᱦᱤᱞᱳᱜ ᱫᱩᱲᱩᱵ ᱵᱚᱱ ᱛᱟᱦᱮᱸᱞᱮᱱ ᱠᱷᱟᱱ ᱛᱚ ᱟᱵᱚᱮᱣᱟᱜ ᱥᱚᱨᱤᱨ ᱫᱚ ᱟᱵᱚᱣᱟᱜ ᱦᱚᱲᱢᱚ ᱚᱱᱟ ᱠᱚᱫᱚ ᱢᱤᱫ ᱫᱤᱱ ᱫᱚ ᱮᱠᱫᱚᱢ ᱚᱪᱚᱞ ᱪᱟᱵᱟᱜᱼᱟ ᱪᱮᱫᱟᱜ ᱥᱮ ᱟᱵᱚ ᱵᱚᱱ ᱦᱚᱲᱢᱚ ᱠᱚᱢ ᱢᱚᱴᱟᱜ ᱟᱵᱚᱱ ᱟᱨᱚ ᱵᱟᱵᱚᱱ ᱚᱰᱩᱠ ᱵᱟᱲᱟᱜ ᱛᱮ ᱥᱟᱯᱟᱜ ᱟᱵᱚᱱ ᱛᱚ ᱢᱤᱫ ᱫᱤᱱ ᱦᱤᱞᱳᱜ ᱫᱚ ᱦᱚᱲᱟᱜ ᱚᱵᱚᱥᱛᱟ ᱪᱮᱫ ᱦᱩᱭᱩᱜᱼᱟ ᱵᱩᱡᱽ ᱫᱟᱲᱮᱭᱟᱜ ᱠᱟᱱ ᱜᱮᱭᱟᱯᱮ ᱢᱚᱱᱮ ᱦᱚᱭ ᱡᱚᱛᱚ ᱦᱚᱲ ᱛᱚ ᱚᱱᱟᱛᱮᱧ ᱞᱟᱹᱭᱟ ᱤᱱᱴᱟᱨᱱᱮᱴ ᱦᱚᱸ ᱵᱮᱵᱚᱦᱟᱨ ᱫᱚᱵᱚᱱ ᱵᱮᱵᱚᱦᱟᱨ ᱜᱮᱭᱟ ᱟᱨ ᱥᱚᱯᱤᱝ ᱠᱚᱦᱚᱸ ᱢᱟᱡᱷᱮ ᱢᱚᱫᱫᱷᱮ ᱫᱚ ᱪᱟᱞᱟᱜ ᱜᱮ ᱦᱩᱭᱩᱜᱼᱟ ᱛᱚ ᱚᱰᱟᱨ ᱞᱮᱠᱷᱟᱱ ᱫᱚ ᱡᱚᱛᱚᱱᱟᱜ ᱜᱮ ᱚᱲᱟᱜ ᱨᱮᱜᱮ ᱥᱮᱴᱮᱨᱚᱜᱼᱟ ᱛᱚ ᱚᱱᱟᱛᱮᱧ ᱞᱟᱹᱭᱟ ᱡᱚᱛᱚ ᱦᱚᱲᱜᱮ ᱤᱱᱴᱟᱨᱱᱮᱴ ᱫᱚ ᱥᱚᱢᱚᱭ ᱨᱮᱵᱚᱱ ᱵᱟᱵᱚᱦᱟᱨ ᱢᱟ ᱡᱚᱛᱚᱱᱟᱜ ᱡᱤᱱᱤᱥ ᱨᱮᱫᱚ ᱵᱟᱝ ᱠᱷᱟᱵᱟᱨ ᱠᱚᱦᱚᱸ ᱡᱮᱢᱚᱱ ᱱᱤᱛᱚᱜ ᱮᱢ ᱚᱰᱟᱨ ᱠᱮᱫᱟ ᱱᱤᱱᱟᱹᱜ ᱴᱟᱹᱭᱤᱢᱛᱮ ᱥᱮᱴᱮᱨᱟᱹᱧ ᱢᱮ ᱤᱱᱟᱹᱜ ᱴᱟᱹᱭᱤᱢ ᱛᱮᱜᱮ ᱥᱮᱴᱮᱨᱟᱢᱟ ᱛᱚ ᱵᱩᱡᱷᱟᱹᱣ ᱫᱟᱲᱮᱭᱟᱜ ᱠᱟᱱ ᱜᱮᱭᱟᱯᱮ ᱩᱱᱟᱹᱜ ᱩᱱᱟᱹᱜ ᱛᱤᱱᱟᱹᱜ ᱫᱤᱱ ᱠᱷᱚᱱ ᱫᱚ ᱱᱤᱛᱚᱜᱟᱜ ᱫᱤᱱᱫᱚ ᱛᱤᱱᱟᱹᱜ ᱯᱚᱨᱤᱵᱚᱨᱛᱚᱱ ᱟᱠᱟᱱᱟ ᱛᱚ ᱟᱥᱟᱭᱟᱹᱧ ᱡᱚᱛᱚ ᱦᱚᱲᱯᱮ ᱵᱩᱡᱷᱟᱹᱣ ᱫᱟᱲᱮᱭᱟᱜ ᱠᱟᱱ ᱜᱮᱭᱟ ᱱᱚᱣᱟ ᱪᱮᱫ ᱞᱮᱠᱟ ᱤᱱᱴᱟᱨᱱᱮᱴ ᱜᱩᱨᱩᱛᱛᱚ ᱯᱩᱨᱱᱚ ᱟᱠᱟᱱᱟ